ᱡᱷᱮᱸᱴ ᱵᱚᱸᱜᱟ ᱫᱚ ᱥᱤ ᱠᱟᱛᱮᱜ ᱜᱷᱟᱱ ᱡᱚᱱᱰᱨᱟ ᱠᱚᱞᱮ ᱮᱨᱟ ᱜᱷᱟᱸᱜᱽᱨᱟ ᱠᱚ ᱵᱚᱲᱵᱩᱴᱤ ᱠᱚ ᱵᱷᱮᱸᱲᱚᱥ ᱠᱚ ᱟᱨ ᱦᱚᱸ ᱮᱢᱟᱱ ᱛᱮᱢᱟᱱᱟᱜ ᱥᱚᱵᱽᱡᱤ ᱠᱚ ᱟᱥᱟᱲ ᱵᱚᱸᱜᱟ ᱫᱚ ᱦᱮᱡ ᱥᱮᱴᱮᱨ ᱞᱮᱱ ᱠᱷᱟᱡ ᱩᱱ ᱫᱚ ᱦᱳᱲᱳ ᱞᱮ ᱨᱚᱦᱚᱭᱟ ᱟᱨ ᱥᱟᱱ ᱵᱚᱸᱜᱟ ᱫᱚ ᱩᱱ ᱫᱚ ᱩᱱ ᱦᱚᱸ ᱦᱳᱲᱳ ᱞᱮ ᱨᱚᱦᱚᱭ ᱜᱮᱭᱟ ᱥᱟᱱ ᱵᱚᱸᱜᱟ ᱦᱚᱸ ᱦᱳᱲᱳ ᱞᱮ ᱨᱚᱦᱚᱭ ᱜᱮᱭᱟ ᱟᱨ ᱵᱷᱟᱫᱚᱨ ᱵᱚᱸᱜᱟ ᱥᱚᱢᱚᱭ ᱫᱚᱭ ᱡᱟᱹᱯᱩᱫᱽ ᱜᱮᱭᱟ ᱩᱱ ᱫᱚ ᱫᱟᱨᱮ ᱠᱚᱞᱮ ᱨᱚᱦᱚᱭᱟ ᱡᱮᱢᱚᱱ ᱩᱞ ᱠᱟᱱᱴᱷᱟᱲ ᱟᱨ ᱯᱤᱭᱟᱹᱨᱤ ᱯᱤᱯᱟᱹ ᱠᱚ ᱟᱨ ᱡᱚᱡᱚ ᱠᱚ ᱟᱨ ᱦᱚᱸ ᱮᱢᱟᱱ ᱛᱮᱢᱟᱱᱟᱜ ᱫᱟᱨᱮ ᱠᱚᱞᱮ ᱨᱚᱦᱚᱭᱟ ᱵᱷᱟᱜ ᱟᱥᱤᱱ ᱵᱚᱸᱜᱟ ᱫᱚ ᱛᱚᱠᱷᱚᱱ ᱫᱚ ᱩᱱ ᱫᱚ ᱥᱚᱵᱽᱡᱤ ᱠᱚᱞᱮ ᱮᱨ ᱜᱮᱭᱟ ᱢᱩᱥᱞᱟᱹ ᱟᱲᱟᱜ ᱠᱚ ᱯᱩᱞᱠᱟᱹ ᱟᱲᱟᱜ ᱠᱚ ᱟᱨ ᱦᱚᱸ ᱡᱟᱦᱟᱱᱟᱜ ᱠᱚᱜᱮ ᱞᱮ ᱨᱚᱦᱚᱭ ᱵᱚᱞᱚ ᱠᱟᱜᱼᱟ ᱛᱚᱠᱷᱚᱱ ᱟᱨ ᱦᱚᱸ ᱤᱱᱠᱟᱹ ᱤᱱᱠᱟᱹ ᱛᱮᱜᱮ ᱦᱤᱡᱩᱜᱼᱟ ᱟᱜᱷᱟᱸᱲ ᱵᱚᱸᱜᱟ ᱩᱱ ᱦᱚᱸᱞᱮ ᱨᱚᱦᱚᱭ ᱜᱮᱭᱟ ᱯᱩᱥ ᱵᱚᱸᱜᱟ ᱫᱚ ᱩᱱ ᱫᱚ ᱤᱨ ᱥᱟᱢᱴᱟᱣ ᱟᱞᱮ ᱦᱳᱲᱳ ᱠᱚ ᱛᱚᱠᱷᱚᱱ ᱫᱚ ᱥᱤ ᱠᱟᱛᱮᱜ ᱟᱨᱦᱚᱸ ᱟᱨᱚ ᱟᱹᱰᱤ ᱠᱤᱪᱷᱩ ᱥᱚᱵᱽᱡᱤ ᱠᱚᱞᱮ ᱨᱚᱦᱚᱭ ᱜᱮᱭᱟ ᱩᱱ ᱫᱚ ᱫᱷᱚᱨᱚᱱ ᱥᱚᱢᱚᱭᱟᱜ ᱥᱚᱵᱽᱡᱤ ᱞᱮ ᱨᱚᱦᱚᱭᱟ ᱪᱮᱫ ᱞᱮᱠᱟ ᱯᱮᱭᱟᱡᱽ ᱠᱚ ᱯᱮᱭᱟᱡᱽ ᱨᱟᱹᱥᱩᱱ ᱟᱞᱩ ᱟᱨᱚ ᱡᱟᱦᱟᱱᱟᱜ ᱠᱚᱜᱮ ᱞᱮ ᱨᱚᱦᱚᱭᱟ ᱟᱨ ᱥᱚᱵᱽᱡᱤ ᱠᱚᱞᱮ ᱨᱚᱦᱚᱭᱟ ᱩᱪᱷᱟᱹ ᱠᱚᱨᱚᱞᱟ ᱟᱫᱚᱜ ᱦᱚᱸ